ᱤᱨᱟᱹᱞ ᱜᱮᱞ ᱯᱮ ᱢᱤᱫ ᱜᱮᱥᱟᱭ ᱟᱨᱮ ᱜᱮᱞ ᱢᱚᱬᱮ ᱵᱟᱜᱮ ᱥᱟᱭ ᱵᱟᱨᱜᱮᱞ ᱛᱩᱨᱩᱭ ᱢᱤᱫ ᱜᱮᱥᱟᱭ ᱜᱮᱞ

ᱜᱮ ᱜᱮᱥᱟᱭ ᱵᱟᱨ ᱟᱨᱮ ᱜᱮᱞ ᱟᱨᱮ